ᱦᱮᱸ ᱫᱚᱠᱟᱱ ᱵᱟᱹᱵᱩ ᱤᱧ ᱡᱟᱦᱟᱸ ᱠᱚ ᱢᱤᱥᱴᱤ ᱥᱤᱸᱜᱟᱲᱟ ᱪᱚᱯ ᱟᱨ ᱞᱟᱹᱰᱩ ᱱᱚᱣᱟᱠᱚ ᱤᱧ ᱚᱰᱟᱨ ᱠᱟᱜ ᱢᱮ ᱱᱚᱣᱟᱠᱚ ᱡᱟᱛᱮ ᱤᱧ ᱥᱚᱝᱜᱮᱛᱮ ᱢᱟᱹᱭ ᱟᱨ ᱠᱚᱭᱮᱠᱴᱤ ᱡᱤᱱᱤᱥ ᱟᱨᱚᱧ ᱦᱤᱲᱤᱧ ᱟᱠᱟᱫᱟ ᱡᱮᱢᱚᱱ ᱢᱤᱫᱴᱤᱡ ᱠᱮᱠ ᱟᱨ ᱱᱚᱣᱟ ᱠᱷᱟᱡᱟ ᱱᱚᱣᱟᱠᱤᱱ ᱦᱚᱸ ᱚᱱᱟ ᱥᱟᱶᱛᱮ ᱢᱮᱥᱟ ᱠᱟᱛᱮᱜ ᱮᱢ ᱮᱢᱟᱧᱟ ᱱᱤᱭᱟᱹ ᱠᱚᱜᱮ ᱚᱰᱟᱨᱟᱢ ᱠᱟᱱᱟ